ᱵᱷᱟᱨᱚᱛᱤᱭᱚ ᱠᱟᱹᱨᱤᱦᱚᱨᱟ ᱠᱚ ᱢᱩᱫᱽ ᱨᱮ ᱟᱵᱚᱣᱟᱜ ᱧᱮᱞ ᱞᱮᱠᱷᱟᱱ ᱟᱭᱢᱟ ᱠᱤᱪᱷᱩ ᱟᱫᱚᱜ ᱠᱟᱱ ᱛᱟᱵᱚᱱᱟ ᱡᱟᱦᱟᱸ ᱞᱮᱠᱟ ᱞᱟᱭ ᱞᱟᱠᱪᱟᱨ ᱟᱹᱨᱤ ᱪᱟᱹᱞᱤ ᱨᱚᱲ ᱞᱟᱸᱫᱟ ᱱᱚᱣᱟ ᱠᱚᱫᱚ ᱟᱵᱚ ᱵᱷᱟᱜᱮ ᱴᱷᱤᱠ ᱞᱮᱠᱟ ᱩᱭᱦᱟᱨ ᱴᱷᱤᱠ ᱦᱩᱭᱩᱜ ᱛᱟᱵᱚᱱᱟ ᱞᱟᱭ ᱞᱟᱠᱪᱟᱨ ᱟᱹᱨᱤ ᱪᱟᱹᱞᱤ ᱱᱚᱣᱟ ᱠᱚ ᱟᱵᱚ ᱵᱮᱱᱟᱣ ᱦᱩᱭᱩᱜ ᱛᱟᱵᱚᱱᱟ ᱟᱞᱚ ᱟᱫᱚᱜ ᱛᱟᱵᱚᱱ ᱢᱟ ᱱᱚᱣᱟ ᱜᱮᱵᱚ ᱨᱤᱠᱟᱹᱭ ᱟᱵᱚ ᱫᱚ